ᱦᱮᱸ ᱤᱧᱟᱹᱜ ᱴᱷᱟᱹᱣᱠᱟᱹ ᱞᱟᱠᱪᱟᱨ ᱢᱮᱱᱟᱜ ᱛᱤᱧᱟ ᱡᱮᱢᱚᱱ ᱚᱞ ᱪᱤᱠᱤ ᱢᱟᱱᱮ ᱥᱟᱱᱟᱢ ᱨᱚᱠᱚᱢ ᱵᱷᱟᱥᱟ ᱜᱮ ᱚᱞ ᱪᱤᱠᱤ ᱵᱟᱝᱞᱟ ᱤᱝᱞᱤᱥ ᱡᱚᱛᱚ ᱨᱚᱠᱚᱢ ᱞᱟᱠᱪᱟᱨ ᱜᱮ ᱥᱮᱬᱟ ᱢᱮᱱᱟᱜ ᱛᱤᱧᱟᱹ ᱚᱱᱟ ᱠᱷᱚᱱ ᱠᱷᱟᱥ ᱴᱷᱟᱹᱣᱠᱟᱹ ᱫᱚ ᱤᱧᱟᱹᱜ ᱚᱞ ᱪᱤᱠᱤ ᱜᱮ ᱚᱞ ᱪᱤᱠᱤ ᱞᱟᱠᱪᱟᱨ ᱥᱮᱬᱟ ᱢᱮᱱᱟᱜ ᱛᱤᱧᱟᱹ ᱟᱨ ᱚᱱᱟ ᱫᱚ ᱢᱟᱱᱮ ᱟᱭᱢᱟ ᱨᱚᱠᱚᱢ ᱡᱟᱭᱜᱟᱨᱤᱧ ᱵᱮᱵᱚᱦᱟᱨᱟ ᱟᱨ ᱟᱭᱢᱟ ᱨᱚᱠᱚᱢ ᱡᱟᱭᱜᱟ ᱢᱟᱱᱮ ᱪᱮᱫ ᱡᱮᱢᱚᱱ ᱠᱟᱹᱴᱤᱡ ᱠᱟᱹᱴᱤᱡ ᱜᱤᱫᱽᱨᱟᱹ ᱠᱚ ᱤᱧ ᱨᱮᱱ ᱜᱤᱫᱽᱨᱟᱹ ᱠᱤᱝᱵᱟ ᱟᱞᱮ ᱨᱮᱱ ᱵᱟᱹᱵᱩ ᱢᱟᱹᱭ ᱛᱟᱠᱚ ᱩᱱᱠᱩ ᱠᱩᱧ ᱞᱟᱹᱭᱟᱠᱚᱣᱟ ᱩᱱᱠᱩ ᱠᱩᱧ ᱥᱮᱬᱟ ᱦᱟᱠᱚᱣᱟ ᱡᱚᱛᱚ ᱜᱮ ᱟᱨ ᱡᱮᱢᱚᱱ ᱱᱚᱝᱠᱟ ᱵᱟᱦᱨᱮ ᱠᱚ ᱪᱟᱞᱟᱜ ᱡᱟᱦᱟᱸ ᱨᱮᱜᱮ ᱡᱟᱦᱟᱸᱱᱟᱜ ᱚᱞ ᱠᱚ ᱛᱟᱦᱮᱱᱟ ᱚᱸᱰᱮ ᱧᱮᱞ ᱠᱟᱛᱮ ᱯᱟᱲᱦᱟᱣ ᱠᱟᱛᱮ ᱵᱩᱡᱟᱢ ᱡᱮ ᱱᱚᱣᱟ ᱫᱚ ᱱᱚᱝᱠᱟ ᱱᱚᱣᱟ ᱡᱟᱭᱜᱟ ᱥᱮ ᱱᱚᱣᱟ ᱫᱚ ᱱᱚᱛᱮ ᱪᱟᱞᱟᱜᱼᱟ ᱥᱮ ᱱᱚᱣᱟ ᱫᱚ ᱱᱤᱝᱠᱟ ᱚᱱᱟ ᱠᱚᱨᱮ ᱵᱮᱵᱚᱦᱟᱨ ᱦᱩᱭᱩᱜ ᱛᱟᱦᱮᱱᱟ ᱟᱨ